ᱦᱮᱸ ᱦᱮᱞᱳ ᱦᱳᱭ ᱟᱹᱵᱤᱱ ᱚᱠᱚᱭ ᱵᱤᱱ ᱞᱟᱹᱭᱮᱫᱼᱟ ᱚ ᱚ ᱪᱮᱫᱞᱮᱠᱟᱱ ᱯᱚᱛᱚᱵ ᱵᱤᱱ ᱫᱚᱨᱠᱟᱨᱟᱜᱼᱟ ᱦᱮᱸ ᱧᱟᱢᱚᱜᱼᱟ ᱡᱚᱛᱚ ᱞᱮᱠᱟᱱᱟᱜ ᱜᱮ ᱧᱟᱢᱚᱜᱼᱟ ᱟᱹᱵᱤᱱ ᱚᱠᱟᱞᱮᱠᱟᱱᱟᱜ ᱫᱚᱨᱠᱟᱨᱚᱜᱼᱟ ᱦᱚᱸ ᱢᱮᱱᱟᱜᱼᱟ ᱦᱮᱸ ᱦᱮᱸ ᱧᱟᱢᱚᱜᱼᱟ ᱦᱮᱸ ᱧᱟᱢᱚᱜᱼᱟ ᱡᱚᱛᱚᱣᱟᱜ ᱡᱚᱛᱚᱣᱟᱜ ᱜᱮ ᱧᱟᱢᱚᱜᱼᱟ ᱚᱱᱟ ᱫᱚ ᱜᱚᱱᱚᱝ ᱚᱱᱟ ᱫᱚ ᱦᱮᱡ ᱞᱮᱱᱠᱷᱟᱱ ᱜᱮ ᱵᱟᱰᱟᱭᱚᱜᱼᱟ ᱟᱨ ᱛᱤᱥ ᱵᱤᱱ ᱛᱤᱥᱮᱢ ᱦᱤᱡᱩᱜᱼᱟ ᱦᱳᱭ ᱦᱳᱭ ᱟᱨ ᱢᱟᱱᱮ ᱦᱳᱭ ᱢᱟᱱᱮ ᱵᱟᱨᱚ ᱵᱚᱨᱚᱱ ᱯᱚᱛᱚᱵ ᱨᱮ ᱵᱟᱨᱚ ᱵᱚᱨᱚᱱ ᱜᱚᱱᱚᱝ ᱛᱟᱦᱮᱱᱟ ᱜᱚᱱᱚᱝ ᱱᱟᱦᱟᱸᱜ ᱚ ᱱᱚᱰᱮ ᱫᱚ ᱫᱤᱱ ᱜᱮ ᱠᱷᱩᱞᱟᱹᱣ ᱛᱟᱦᱮᱱᱟ ᱥᱚᱢᱚᱭ ᱫᱚ ᱟᱴ ᱵᱟᱡᱮ ᱠᱷᱚᱱ ᱤᱭᱟᱹ ᱵᱟᱨ ᱦᱳᱭ ᱵᱟᱨᱚ ᱵᱟᱡᱮ ᱫᱷᱟᱹᱵᱤᱡ ᱟᱨ ᱦᱳᱭ ᱟᱨ ᱱᱚᱛᱮ ᱛᱤᱱ ᱵᱟᱡᱮ ᱠᱷᱚᱱ ᱯᱟᱸᱪ ᱵᱟᱡᱮ ᱦᱳᱭ ᱦᱳᱭ ᱧᱟᱢᱚᱜᱼᱟ ᱦᱳᱭ ᱧᱟᱢᱚᱜᱼᱟ ᱦᱮᱸ ᱦᱳᱭ ᱟᱹᱫᱤᱢ ᱠᱚᱣᱟᱜ ᱱᱟᱜᱟᱢ ᱪᱮᱫ ᱢᱮᱱᱟᱜᱼᱟ ᱢᱮᱱ ᱧᱟᱢᱚᱜᱼᱟ ᱦᱳᱭ ᱟᱵᱚ ᱥᱚᱢᱟᱡᱽ ᱨᱮᱱ ᱟᱹᱵᱤᱱ ᱡᱟᱦᱟᱸᱞᱮᱠᱟᱱᱟᱜ ᱵᱤᱱ ᱧᱟᱢ ᱠᱟᱱᱟ ᱡᱚᱛᱚ ᱞᱮᱠᱟᱱᱟᱜ ᱧᱟᱢᱚᱜᱼᱟ ᱦᱮᱸ ᱟᱨ ᱟᱪᱪᱷᱟ ᱟᱹᱞᱤᱧ ᱵᱟᱹᱞᱤᱧ ᱠᱩᱞᱤ ᱞᱮᱫ ᱵᱤᱱᱟ ᱦᱮᱸᱥᱮ ᱟᱨ ᱤᱭᱟᱹ ᱫᱚ ᱚᱠᱟ ᱠᱷᱚᱱ ᱵᱤᱱ ᱞᱟᱹᱭᱮᱫᱼᱟ ᱦᱳᱭ ᱚᱻ ᱚ ᱦᱳᱭ ᱟᱫᱚ ᱛᱤᱱ ᱟᱫᱚ ᱤᱭᱟᱹ ᱠᱚ ᱥᱚᱢᱚᱭ ᱠᱚ ᱞᱟᱹᱭ ᱟᱹᱞᱤᱧ ᱵᱤᱱ ᱛᱤᱨᱮ ᱛᱤᱱᱟᱹᱜ ᱴᱟᱭᱤᱢ ᱛᱮᱵᱤᱱ ᱦᱤᱡᱩᱜᱼᱟ ᱛᱤᱱᱟᱹᱜ ᱥᱚᱢᱚᱭ ᱨᱮ ᱦᱳᱭ ᱟᱨ ᱚᱱᱟ ᱱᱟᱯᱟᱭ ᱠᱚᱜᱼᱟ ᱡᱩᱫᱤ ᱢᱮᱸᱫ ᱛᱮᱦᱮᱧ ᱵᱮᱱ ᱦᱮᱡ ᱠᱚᱜᱼᱟ ᱥᱮ ᱮᱱᱠᱷᱟᱱ ᱫᱚ ᱠᱟᱺᱪ ᱤᱭᱟᱹ ᱦᱩᱭ ᱠᱚᱜᱼᱟ ᱦᱩᱱᱟᱹᱝ ᱱᱟᱯᱟᱭ ᱠᱚᱜᱼᱟ ᱚ ᱻ ᱚ ᱦᱮᱸ ᱥᱤᱸᱜᱤ ᱢᱟᱦᱟ ᱟᱹᱞᱤᱧ ᱫᱤᱱ ᱞᱤᱧ ᱠᱷᱩᱞᱟᱹᱣᱟ ᱟᱹᱵᱤᱱ ᱦᱤᱡᱩᱜ ᱵᱤᱱ ᱚᱠᱟ ᱴᱟᱭᱤᱢ ᱚᱠᱟ ᱥᱚᱢᱚᱭ ᱵᱤᱱ ᱦᱤᱡᱩᱜ ᱠᱟᱱᱟ ᱦᱮᱸ ᱦᱮᱸ ᱦᱤᱡᱩᱜ ᱵᱤᱱ ᱴᱷᱤᱠ